ᱟᱢ ᱪᱮᱫ ᱡᱟᱦᱟᱸ ᱛᱤᱸᱥ ᱤᱯᱤᱞ ᱟᱨ ᱮᱸᱜᱮᱞ ᱵᱟᱨᱮᱛᱮ ᱵᱟᱰᱟᱭ ᱞᱟᱹᱜᱤᱫ ᱛᱮ ᱛᱟᱨᱚᱠᱟ ᱮᱯ ᱥᱳ ᱳᱭᱮᱵᱥᱟᱭᱤᱴ ᱯᱚᱛᱚᱵ ᱮᱢ ᱵᱮᱣᱦᱟᱨ ᱟᱠᱟᱫᱟ ᱵᱟᱝ ᱤᱯᱤᱞ ᱟᱨ ᱮᱸᱜᱮᱞ ᱵᱟᱨᱮᱛᱮ ᱵᱟᱰᱟᱭ ᱞᱟᱹᱜᱤᱫ ᱛᱮ ᱤᱧ ᱴᱮᱞᱤᱥᱠᱳᱯ ᱵᱮᱵᱚᱦᱟᱨ ᱢᱮᱱᱛᱮ ᱚᱱᱮᱜᱮ ᱧᱮᱞ ᱠᱟᱨᱚᱱ ᱛᱮ ᱚᱱᱟᱜᱮ ᱧᱮᱞ ᱠᱟᱨᱚᱱ ᱛᱮ ᱮᱯᱥᱳ ᱳᱭᱮᱵ ᱥᱟᱭᱤᱰ ᱨᱮ ᱯᱚᱛᱚᱵ ᱮᱢ ᱢᱮᱱᱫᱚ ᱱᱚᱣᱟᱜᱮ ᱤᱯᱚᱞ ᱮᱸᱜᱮᱞ ᱵᱟᱲᱟᱭ ᱞᱟᱹᱜᱤᱫ ᱛᱮ ᱴᱮᱞᱤᱥᱠᱚᱯ ᱵᱮᱣᱦᱟᱨ ᱟᱠᱟᱫᱟ